ᱦᱮᱸ ᱦᱮᱞᱳ ᱚ ᱦᱮᱸ ᱱᱤᱭᱟᱹ ᱫᱚ ᱯᱚᱥᱪᱤᱢ ᱵᱟᱝᱞᱟ ᱜᱮ ᱞᱟᱜᱟᱣ ᱟᱠᱟᱱᱟ ᱦᱮᱸ ᱞᱟᱹᱭ ᱫᱟᱲᱮᱭᱟᱹᱜ ᱟᱹᱧ ᱤᱧᱫᱚ ᱯᱚᱥᱪᱤᱢ ᱵᱟᱝᱞᱟ ᱨᱮᱱ ᱦᱚᱲ ᱠᱟᱱ ᱜᱮᱭᱟᱹᱧ ᱮᱱᱛᱮᱫ ᱟᱫᱚ ᱪᱮᱫᱟᱜ ᱵᱟᱹᱧ ᱞᱟᱹᱭ ᱫᱟᱲᱮᱭᱟᱜᱼᱟ ᱚ ᱚ ᱦᱮᱸ ᱟᱞᱮ ᱱᱚᱣᱟ ᱯᱚᱥᱪᱤᱢ ᱵᱚᱝᱜᱚ ᱯᱚᱱᱚᱛ ᱨᱮᱫᱚ ᱰᱷᱮᱨ ᱜᱮ ᱪᱟᱥᱼᱟᱵᱟᱫ ᱠᱚ ᱦᱩᱭᱩᱜᱼᱟ ᱵᱚᱪᱷᱚᱨ ᱨᱮ ᱟᱭᱢᱟ ᱟᱭᱢᱟ ᱜᱟᱱ ᱯᱷᱚᱥᱚᱞ ᱦᱩᱭᱩᱜᱼᱟ ᱯᱮᱭᱟ ᱠᱷᱚᱡ ᱯᱩᱱᱭᱟ ᱯᱷᱚᱥᱚᱞ ᱦᱩᱭᱩᱜ ᱟᱥᱮ ᱟᱨ ᱠᱷᱮᱛᱤ ᱜᱮᱨᱮᱥᱛᱤ ᱠᱚᱦᱚᱸ ᱢᱚᱡᱽ ᱜᱮ ᱦᱩᱭᱩᱜᱼᱟ ᱟᱨ ᱚᱱᱟ ᱞᱮᱠᱟ ᱛᱮᱜᱤ ᱵᱟᱨᱦᱮ ᱫᱤᱥᱚᱢ ᱠᱚᱨᱮ ᱠᱷᱚᱡ ᱦᱚᱸ ᱟᱯᱮ ᱚᱱᱛᱮ ᱡᱷᱟᱲᱠᱷᱚᱸᱰ ᱥᱮᱡ ᱠᱷᱚᱱ ᱠᱟᱡᱟᱠ ᱠᱚ ᱦᱮᱡ ᱵᱟᱲᱟ ᱟᱠᱟᱱ ᱜᱮᱭᱟ ᱦᱟᱹᱡᱩᱜ ᱦᱟᱹᱡᱩᱜ ᱠᱟᱱ ᱜᱮᱭᱟ ᱠᱚ ᱟᱨ ᱦᱮᱡ ᱞᱮᱱ ᱠᱷᱟᱡ ᱫᱚ ᱚᱱᱟ ᱯᱟᱥᱮᱡ ᱟᱯᱮ ᱥᱮᱡᱫᱚ ᱵᱟᱝ ᱧᱟᱢᱚᱜᱼᱟ ᱠᱟᱹᱢᱤ ᱠᱚ ᱱᱟᱞᱦᱟ ᱠᱟᱹᱢᱤ ᱠᱚ ᱵᱟᱝ ᱧᱟᱢᱚᱜ ᱛᱮ ᱡᱟᱹᱱᱤᱡ ᱥᱮᱪᱮᱫ ᱛᱮᱪᱚᱝ ᱦᱮᱡ ᱞᱮᱱᱠᱷᱟᱡ ᱠᱚᱫᱚ ᱟᱨ ᱵᱟᱠᱚ ᱪᱟᱞᱟᱜᱼᱟ ᱢᱟᱱᱮ ᱱᱚᱛᱮ ᱨᱤᱡ ᱠᱚᱫᱚ ᱜᱤᱨᱟᱹ ᱵᱟᱹᱥᱤᱜ ᱠᱟᱱᱟ ᱦᱚᱸ ᱦᱮᱸ ᱦᱮᱸ ᱦᱮᱸ ᱵᱟᱠᱷᱟᱡ ᱫᱚ ᱟᱯᱮ ᱚᱱᱛᱮ ᱡᱷᱟᱲᱠᱷᱚᱸᱰ ᱥᱮᱡ ᱠᱷᱚᱱᱟᱜᱼᱢᱟ ᱦᱮᱡ ᱠᱟᱛᱮᱼᱢᱟ ᱮᱱᱛᱮ ᱞᱟᱦᱟᱨᱮ ᱢᱟᱱᱮ ᱟᱞᱮ ᱢᱮᱱᱟᱜ ᱞᱮᱭᱟ ᱫᱚᱞᱚ ᱜᱚᱛᱚ ᱛᱷᱚᱲᱟ ᱜᱟᱱ ᱦᱚᱲ ᱟᱫᱚ ᱩᱱᱠᱩ ᱠᱚᱴᱷᱮᱱ ᱠᱷᱚᱱᱜᱮ ᱛᱷᱟᱚᱲᱟ ᱜᱟᱱ ᱤᱭᱟᱹ ᱦᱮᱞᱯ ᱠᱚ ᱠᱷᱚᱡᱚᱜᱼᱟ ᱟᱨ ᱛᱟᱨᱯᱚᱨᱮ ᱟᱠᱚᱫᱚ ᱮᱱᱛᱮᱫ ᱟᱪᱠᱟ ᱦᱮᱡ ᱠᱟᱛᱮᱫ ᱫᱚ ᱠᱟᱹᱢᱤ ᱫᱚ ᱚᱠᱟᱨᱮᱭ ᱧᱟᱢ ᱜᱚᱫᱟ ᱱᱚᱱᱛᱮ ᱨᱤᱡ ᱯᱚᱥᱪᱤᱢ ᱵᱟᱝᱞᱟ ᱨᱮᱱ ᱦᱚᱲ ᱵᱟᱭ ᱧᱟᱢ ᱞᱮᱠᱷᱟᱡ ᱥᱮ ᱵᱟᱭ ᱠᱩᱞᱤ ᱞᱮᱠᱷᱟᱡ ᱟᱫᱚ ᱦᱮᱡ ᱛᱚᱨᱟ ᱩᱱᱤ ᱰᱟᱭᱨᱮᱴ ᱠᱟᱹᱢᱤ ᱵᱟᱭ ᱵᱚᱞᱚ ᱫᱟᱲᱮᱭᱟᱜᱼᱟ ᱟᱫᱚ ᱚᱱᱠᱟ ᱞᱮᱠᱟ ᱛᱮᱜᱤ ᱩᱱᱠᱩ ᱦᱚᱸ ᱦᱟᱹᱡᱩᱜ ᱟᱠᱚ ᱥᱮ ᱛᱤᱱᱟᱹᱜ ᱠᱚ ᱦᱟᱹᱡᱩᱜᱼᱟ ᱡᱚᱛᱚ ᱜᱮ ᱟᱞᱮ ᱦᱚᱞᱮ ᱵᱟᱲᱟᱭ ᱟᱠᱟᱫ ᱜᱮᱭᱟ ᱱᱤᱱᱟᱹᱜ ᱰᱷᱮᱨ ᱠᱚ ᱦᱮᱡ ᱡᱟᱣᱨᱟ ᱟᱠᱟᱱᱟ ᱢᱮᱱᱛᱮ ᱟᱨ ᱚᱠᱚᱭ ᱛᱟᱭᱱᱚᱢ ᱫᱟᱨᱟᱢ ᱠᱚ ᱦᱟᱹᱡᱩᱜ ᱨᱮᱦᱚᱸ ᱩᱱᱠᱩᱦᱚᱸ ᱟᱞᱮ ᱴᱷᱮᱱ ᱜᱮᱠᱚ ᱞᱟᱦᱟ ᱨᱮᱠᱚ ᱵᱚᱞᱚ ᱞᱟᱦᱟᱜ ᱟᱥᱮ ᱵᱟᱰᱟᱭ ᱦᱚᱪᱚ ᱞᱮᱭᱟ ᱟᱫᱚ ᱠᱟᱹᱢᱤ ᱨᱮᱠᱚ ᱫᱟᱲᱮᱜᱼᱟ ᱠᱟᱹᱢᱤ ᱫᱟᱲᱮᱜ ᱟᱠᱚ ᱟᱫᱚ ᱚᱱᱮ ᱚᱱᱠᱟ ᱛᱤᱜᱤ ᱟᱯᱮ ᱥᱮᱡ ᱫᱚ ᱚᱱᱛᱮ ᱫᱚ ᱠᱟᱹᱢᱤ ᱠᱚᱫᱚ ᱵᱟᱝ ᱦᱩᱭ ᱵᱟᱲᱟᱜᱼᱟ ᱵᱟᱝ ᱦᱮᱸ ᱦᱮᱸ ᱩᱱᱠᱩ ᱠᱟᱹᱢᱤ ᱠᱚ ᱦᱮᱡ ᱵᱟᱲᱟ ᱟᱠᱟᱱ ᱩᱱᱠᱩ ᱠᱚ ᱞᱟᱹᱭ ᱜᱮᱭᱟ ᱟᱞᱮ ᱥᱮᱡ ᱫᱚ ᱠᱟᱹᱢᱤ ᱠᱚᱦᱚᱸ ᱵᱟᱹᱱᱩᱜᱼᱟ ᱱᱟᱞᱦᱟ ᱠᱟᱹᱢᱤ ᱠᱚᱦᱚᱸ ᱵᱟᱹᱱᱩᱜᱼᱟ ᱵᱚᱪᱷᱚᱨ ᱨᱮ ᱢᱤᱫ ᱫᱷᱚᱢ ᱜᱟᱱ ᱠᱷᱤᱛᱤ ᱮᱱᱛᱮᱫ ᱠᱷᱤᱛᱤ ᱠᱚ ᱦᱩᱭᱮᱱ ᱜᱮᱭᱟ ᱟᱨ ᱦᱮᱸ ᱟᱹᱰᱤ ᱨᱮᱸᱜᱮᱡ ᱟᱹᱰᱤ ᱱᱟᱪᱟᱨ ᱠᱚ ᱞᱟᱹᱭᱟ ᱟᱫᱚ ᱚᱱᱟᱛᱮ ᱱᱚᱛᱮ ᱵᱚᱞᱮ ᱟᱹᱰᱤ ᱢᱚᱡᱽ ᱠᱚ ᱟᱹᱭᱠᱟᱹᱣᱟ ᱦᱚᱜᱼᱚᱭ ᱡᱚᱢ ᱛᱮᱦᱚᱸ ᱚᱵᱷᱟᱵ ᱵᱟᱹᱱᱩᱜᱼᱟ ᱡᱚᱢ ᱧᱩ ᱠᱚᱨᱮᱱᱟᱜ ᱦᱚᱸ ᱥᱮ ᱠᱟᱹᱢᱤ ᱠᱚᱨᱮᱱᱟᱜ ᱦᱚᱸ ᱴᱟᱠᱟ ᱯᱚᱭᱥᱟ ᱠᱚ ᱪᱮᱫ ᱠᱚᱨᱮᱱᱟᱜ ᱦᱚᱸ ᱚᱵᱷᱟᱵ ᱵᱟᱠᱚ ᱟᱹᱭᱠᱟᱹᱣᱟ ᱟᱫᱚ ᱚᱱᱟ ᱞᱮᱠᱟᱛᱮ ᱦᱮᱡ ᱞᱮᱠᱷᱟᱱ ᱫᱚ ᱟᱫᱚ ᱪᱟᱞᱟᱜ ᱟᱨ ᱵᱟᱠᱚ ᱢᱮᱱᱟ ᱚᱱᱮ ᱱᱚᱛᱮᱱ ᱠᱚ ᱦᱚᱲ ᱞᱮᱠᱟ ᱥᱟᱶ ᱢᱮᱥᱟ ᱠᱟᱛᱮᱫ ᱜᱤ ᱜᱤᱨᱟᱹ ᱵᱟᱹᱥᱤ ᱞᱮᱠᱟ ᱠᱚ ᱛᱟᱦᱮᱸ ᱩᱛᱟᱹᱨᱚᱜ ᱠᱟᱱᱟ ᱦᱮᱸ ᱱᱚᱛᱮ ᱫᱚ ᱪᱟᱹᱥᱤ ᱵᱟᱹᱥᱤ ᱠᱚᱦᱚᱸ ᱦᱩᱭᱩᱜ ᱜᱮᱭᱟ ᱟᱨ ᱠᱚᱞ ᱠᱟᱞ ᱠᱚ ᱠᱚᱞᱠᱟᱨᱠᱷᱟᱱᱟ ᱠᱚᱨᱮ ᱦᱚᱸ ᱦᱩᱭᱩᱜᱚᱜ ᱜᱮᱭᱟ ᱡᱚᱛᱚ ᱜᱮ ᱟᱢ ᱜᱤ ᱡᱩᱫᱤ ᱪᱟᱹᱥᱤ ᱵᱟᱹᱥᱤᱢ ᱠᱩᱥᱤᱭᱟᱜ ᱠᱷᱟᱱ ᱪᱟᱥ ᱠᱟᱹᱢᱤ ᱠᱚ ᱛᱚᱵᱮ ᱪᱟᱥ ᱠᱟᱹᱢᱤ ᱠᱚᱨᱮ ᱦᱚᱢ ᱠᱟᱹᱢᱤ ᱫᱟᱲᱮᱭᱟᱜᱼᱟ ᱟᱨ ᱪᱟᱥ ᱠᱟᱹᱢᱤ ᱠᱚᱨᱮ ᱵᱟᱢ ᱠᱩᱥᱤᱭᱟᱜ ᱠᱷᱟᱱ ᱠᱚᱞᱠᱟᱨᱠᱷᱟᱱᱟ ᱠᱚᱨᱮ ᱦᱚᱸ ᱢᱮᱱᱟᱜ ᱜᱮᱭᱟ ᱚᱱᱟ ᱠᱚᱦᱚᱢ ᱠᱟᱹᱢᱤ ᱫᱟᱲᱤᱜᱼᱟ ᱡᱚᱛᱚ ᱜᱤ ᱡᱚᱛᱚ ᱞᱮᱠᱟᱱᱟᱜ ᱜᱮ ᱢᱮᱱᱟᱜᱼᱟ ᱚ ᱱᱤᱭᱟᱹᱜᱮ ᱵᱟᱲᱟᱭ ᱨᱮᱱᱟᱜ ᱫᱚᱨᱠᱟᱨ ᱛᱟᱦᱮᱸ ᱠᱟᱱᱟ ᱵᱟᱝ ᱢᱟᱱᱮ ᱟᱯᱮ ᱨᱮᱱ ᱠᱚ ᱦᱮᱡ ᱟᱠᱟᱱᱟ ᱥᱮ ᱟᱫᱚ ᱚᱱᱟᱛᱮ ᱚᱱᱟ ᱞᱮᱠᱟᱛᱮ ᱟᱢᱫᱚ ᱵᱚᱞᱮ ᱠᱷᱚᱡ ᱮᱢ ᱦᱟᱛᱟᱣ ᱮᱫᱟ ᱵᱟᱝ ᱦᱮᱸ ᱦᱮᱸ ᱢᱟ ᱛᱚᱵᱮ ᱚ ᱴᱷᱤᱠ ᱜᱮᱭᱟ